ᱤᱧᱟᱹᱜ ᱴᱷᱟᱶ ᱨᱮᱭᱟᱜ ᱩᱯᱚᱡᱟᱛᱤ ᱡᱟᱦᱟᱸ ᱫᱚ ᱡᱟᱦᱟᱸᱴᱷᱮᱱ ᱵᱤᱨᱟᱹᱫᱟᱞᱤ ᱠᱟᱛᱮᱫ ᱱᱚᱣᱟ ᱵᱩᱠᱟᱹ ᱛᱚᱯᱟ ᱴᱷᱟᱶ ᱨᱮ ᱢᱮᱱᱟᱜᱤᱧᱟᱹ ᱚᱱᱟ ᱟᱹᱛᱩ ᱨᱮ ᱥᱮ ᱚᱱᱟ ᱴᱚᱴᱷᱟ ᱠᱚᱨᱮᱫ ᱫᱚ ᱡᱮ ᱥᱟᱱᱛᱟᱲ ᱪᱤᱠᱟᱹ ᱞᱮᱠᱟ ᱠᱟᱛᱮᱫ ᱥᱮ ᱟᱵᱚ ᱡᱟᱛᱤ ᱥᱟᱱᱛᱟᱲ ᱦᱚᱲ ᱠᱚ ᱪᱤᱠᱟᱹᱞᱮᱠᱟ ᱠᱟᱛᱮᱫ ᱱᱚᱣᱟ ᱴᱚᱴᱷᱟ ᱠᱚᱨᱮᱫ ᱥᱮ ᱡᱟᱦᱟᱸ ᱡᱟᱦᱟᱸ ᱡᱟᱭᱜᱟ ᱠᱚᱨᱮᱫ ᱦᱚᱸ ᱢᱮᱱᱟᱜ ᱠᱟᱫ ᱠᱚᱜᱮᱭᱟ ᱛᱚ ᱱᱤᱡᱮᱭᱟᱜ ᱡᱟᱦᱟᱸ ᱴᱚᱴᱷᱟ ᱠᱚᱨᱮᱫ ᱪᱤᱠᱟᱹᱞᱮᱠᱟ ᱠᱟᱛᱮᱫ ᱠᱚ ᱵᱚᱱ ᱩᱫᱽᱜᱟᱹᱣᱼᱟ ᱚᱱᱟ ᱠᱚ ᱤᱫᱤ ᱞᱮᱠᱟ ᱠᱟᱛᱮᱫ ᱱᱤᱡᱮ ᱞᱮᱠᱟ ᱠᱟᱛᱮᱫ ᱜᱮ ᱵᱩᱡᱽ ᱥᱮ ᱵᱷᱟᱵᱽᱱᱟ ᱪᱤᱱᱛᱟᱹ ᱠᱟᱛᱮᱫ ᱛᱟᱦᱮᱱ ᱦᱩᱭᱩᱜᱼᱟ ᱮᱵᱚᱝ ᱟᱵᱚ ᱥᱟᱱᱛᱟᱲ ᱢᱟᱱᱮ ᱟᱵᱚ ᱞᱮᱠᱟ ᱠᱟᱛᱮᱫ ᱵᱟᱧᱪᱟᱣ ᱫᱚᱦᱚ ᱨᱮᱱᱟᱜ ᱟᱵᱚ ᱴᱷᱟᱶ ᱨᱮ ᱛᱟᱦᱮᱱ ᱫᱚᱨᱠᱟᱨ ᱢᱮᱱᱟᱜᱼᱟ